ᱟᱪᱪᱷᱟ ᱩᱸ ᱟᱵᱮᱱ ᱫᱚ ᱯᱷᱩᱞᱠᱩᱥᱢᱟᱹᱨᱮᱱ ᱰᱟᱠᱛᱟᱨ ᱠᱟᱱᱟ ᱵᱮᱱ ᱠᱤ ᱞᱟᱹᱭ ᱫᱚ ᱱᱚᱝᱠᱟᱞᱤᱧ ᱞᱟᱹᱭ ᱮᱫᱟ ᱢᱤᱫᱴᱮᱱ ᱪᱮᱫ ᱪᱮᱫ ᱠᱚ ᱢᱟᱱᱮ ᱟᱯᱮ ᱱᱚᱶᱟ ᱦᱟᱥᱯᱟᱛᱟᱞ ᱨᱮ ᱪᱮᱫ ᱪᱮᱫ ᱠᱚ ᱥᱩᱵᱤᱫᱷᱟ ᱢᱮᱱᱟᱜᱼᱟ ᱚ ᱛᱟᱦᱞᱮ ᱨᱩᱜᱤ ᱠᱚᱫᱚ ᱯᱮ ᱫᱚᱦᱚᱭᱮᱫ ᱠᱚᱣᱟ ᱚ ᱛᱟᱦᱞᱮ ᱟᱹᱞᱤᱧ ᱨᱮᱱ ᱢᱤᱫᱴᱮᱱ ᱨᱩᱜᱤ ᱢᱮᱱᱟᱭᱟ ᱯᱮᱥᱮᱱᱴ ᱢᱮᱱᱟᱭᱟ ᱠᱷᱩᱵᱮᱭ ᱜᱮ ᱞᱟᱝᱜᱟ ᱧᱚᱜ ᱜᱮᱭᱟᱭ ᱫᱩᱨᱵᱚᱞ ᱜᱮᱭᱟᱭ ᱵᱟᱭ ᱥᱟᱭᱠᱮᱞ ᱟᱞᱮᱭᱟᱦ ᱦᱩᱸ ᱜᱟᱹᱰᱤ ᱜᱷᱚᱲᱟ ᱠᱚᱦᱚᱸ ᱵᱟᱹᱱᱩᱜ ᱛᱟᱞᱮᱭᱟ ᱟᱨ ᱱᱚᱝᱠᱟᱜᱮ ᱢᱟᱱᱮ ᱫᱚ ᱟᱞᱮ ᱛᱚ ᱨᱮᱸᱜᱮᱪ ᱦᱚᱲ ᱢᱟᱱᱮ ᱦᱚᱥᱯᱤᱴᱟᱞ ᱤᱫᱤ ᱨᱮᱭᱟᱜ ᱦᱚᱸ ᱫᱟᱲᱮ ᱵᱟᱹᱱᱩᱜ ᱛᱟᱞᱮᱭᱟ ᱛᱟᱦᱞᱮ ᱚᱱᱰᱮ ᱠᱷᱚᱱ ᱜᱟᱹᱲᱤ ᱠᱚ ᱵᱷᱮᱡᱟ ᱞᱮᱠᱷᱟᱱ ᱫᱚᱯᱮ ᱵᱟᱝ ᱱᱟᱯᱟᱭ ᱠᱚᱜᱼᱟ ᱜᱟᱹᱰᱤ ᱠᱚᱜᱮ ᱵᱷᱮᱡᱟᱭ ᱯᱮ ᱵᱟᱝᱠᱷᱟᱱ ᱪᱤᱠᱟᱹᱛᱮ ᱨᱩᱜᱤ ᱫᱚᱞᱮ ᱵᱟᱧᱪᱟᱣ ᱮᱭᱟ ᱪᱤᱠᱟᱹ ᱛᱮᱞᱮ ᱤᱫᱤᱭᱮᱭᱟ ᱦᱳᱭ ᱨᱩᱜᱤ ᱫᱚᱞᱤᱧ ᱨᱮᱰᱤ ᱠᱟᱛᱮᱫ ᱜᱮᱞᱤᱧ ᱛᱟᱦᱮᱱᱟ ᱟᱫᱚ ᱚᱱᱟᱜᱮ ᱠᱷᱩᱵᱮᱜᱮ ᱢᱟᱱᱮ ᱦᱚᱞᱟ ᱢᱟᱦᱫᱮᱨ ᱠᱷᱚᱱ ᱞᱟᱡ ᱦᱟᱹᱥᱩ ᱟᱨ ᱵᱚᱦᱚᱜ ᱦᱟᱹᱥᱩ ᱠᱷᱩᱵᱮᱜᱮ ᱟᱨ ᱫᱚᱭᱚᱜ ᱫᱟᱜ ᱥᱮᱫ ᱵᱚᱢᱤᱭᱮᱫᱟᱭ ᱠᱷᱩᱵᱮᱜᱮ ᱟᱨ ᱢᱳᱴᱟᱢᱩᱴᱤ ᱟᱹᱰᱤ ᱠᱟᱹᱦᱤᱞᱜᱮ ᱴᱟᱠᱟ ᱯᱚᱭᱥᱟ ᱠᱚᱦᱚᱸ ᱵᱟᱹᱱᱩᱜ ᱛᱟᱞᱮᱭᱟ ᱢᱟᱱᱮ ᱚᱱᱟ ᱦᱚᱛᱮᱫ ᱛᱮᱞᱤᱧ ᱦᱳᱭ ᱛᱟᱲᱟ ᱛᱟᱲᱤ ᱜᱟᱹᱰᱤ ᱵᱷᱮᱡᱟᱭ ᱵᱮᱱ ᱢᱟᱱᱮ ᱛᱮᱦᱤᱧ ᱫᱚ ᱧᱤᱫᱟᱭᱮᱱᱟ ᱛᱮᱦᱤᱧ ᱫᱚᱵᱮᱱ ᱵᱷᱮᱡᱟ ᱫᱟᱲᱮᱭᱟᱜᱼᱟ ᱥᱮ ᱵᱟᱝ ᱜᱟᱯᱟ ᱥᱮᱛᱟᱜ ᱨᱮᱦᱚᱸ ᱟᱵᱮᱱ ᱠᱷᱩᱵᱮ ᱜᱮ ᱥᱮᱛᱟᱜ ᱧᱚᱜ ᱨᱮᱜᱮ ᱵᱮᱱ ᱯᱟᱸᱪᱴᱟ ᱥᱮᱫ ᱜᱮᱵᱮᱱ ᱵᱷᱮᱡᱟᱭᱟ ᱜᱟᱹᱲᱤ ᱦᱮᱸ ᱡᱚᱛᱚ ᱨᱮᱰᱤ ᱜᱮᱭᱟ ᱟᱹᱞᱤᱧ ᱫᱚ ᱨᱮᱰᱤ ᱠᱚᱨᱟᱜᱮ ᱢᱮᱱᱟᱜ ᱞᱤᱧᱟ ᱱᱤᱛᱳᱜ ᱨᱮᱰᱤ ᱵᱟᱝ ᱛᱟᱦᱮᱱ ᱨᱮᱦᱚᱸ ᱛᱚ ᱛᱮᱦᱤᱧ ᱫᱚ ᱚᱱᱮ ᱢᱟᱱᱮ ᱡᱟᱹᱯᱤᱫ ᱠᱚ ᱵᱟᱝ ᱦᱩᱭᱩᱜ ᱠᱟᱱᱟ ᱱᱩᱭᱟᱜ ᱚᱵᱚᱥᱛᱷᱟ ᱧᱮᱞ ᱠᱟᱛᱮᱫ ᱠᱷᱩᱵᱮᱭ ᱠᱚᱥᱴᱚ ᱧᱮᱞ ᱠᱟᱛᱮᱫ ᱟᱫᱚ ᱟᱯᱱᱟᱨᱦᱚᱸ ᱪᱤᱠᱟᱹ ᱛᱮᱢ ᱤᱭᱟᱹᱭᱟ ᱛᱟᱦᱮᱸᱱᱟᱢ ᱦᱳᱭ ᱚᱱᱟ ᱦᱳᱭ ᱛᱟᱲᱟ ᱛᱟᱲᱤ ᱜᱟᱹᱰᱤ ᱵᱷᱮᱡᱟᱭ ᱵᱮᱱ ᱟᱫᱚ ᱤᱱᱟᱹᱜᱮ ᱛᱟᱦᱞᱮ ᱤᱱᱟᱹ ᱠᱟᱛᱷᱟ ᱜᱮ ᱢᱟ ᱛᱟᱦᱞᱮ ᱰᱟᱠᱛᱟᱨ